ᱤᱧ ᱡᱟᱦᱟᱸ ᱜᱤᱫᱽᱨᱟᱹ ᱩᱢᱮᱨ ᱠᱷᱚᱱᱟᱜ ᱱᱟᱜᱟᱢ ᱤᱧ ᱵᱟᱲᱟᱭᱟ ᱥᱮᱧ ᱯᱟᱲᱦᱟᱣ ᱟᱠᱟᱱᱟ ᱚᱱᱟ ᱵᱟᱨᱮ ᱛᱮᱜᱮ ᱛᱮᱦᱮᱧ ᱤᱧᱤᱧ ᱟᱯᱮᱧ ᱞᱟᱹᱭ ᱟᱯᱮᱭᱟ ᱛᱚ ᱟᱹᱰᱤ ᱫᱤᱱᱨᱮ ᱟᱵᱚ ᱥᱟᱱᱛᱟᱲ ᱥᱚᱢᱟᱡᱽ ᱨᱮ ᱦᱩᱞ ᱪᱟᱞᱟᱣ ᱞᱮᱱ ᱛᱟᱦᱮᱸᱜᱼᱟ ᱚᱱᱟ ᱦᱩᱞᱨᱮ ᱫᱤᱠᱩ ᱤᱝᱨᱮᱡᱽ ᱟᱵᱚ ᱠᱚ ᱨᱚᱰᱚᱡ ᱞᱮᱜ ᱵᱚᱱ ᱛᱟᱦᱮᱸᱜᱼᱟ ᱥᱮ ᱟᱵᱚ ᱪᱮᱛᱟᱱᱨᱮ ᱱᱟᱦᱟᱪᱟᱨ ᱠᱚ ᱪᱟᱞᱟᱣ ᱞᱮᱫ ᱛᱟᱦᱮᱸᱜᱼᱟ ᱛᱚ ᱩᱱᱠᱩ ᱴᱷᱮᱱ ᱠᱷᱚᱱᱟᱜ ᱨᱩᱠᱷᱟᱹᱭ ᱧᱟᱢ ᱞᱟᱹᱜᱤᱫᱛᱮ ᱥᱤᱫᱩ ᱠᱟᱹᱱᱦᱩ ᱵᱤᱨᱥᱟ ᱢᱩᱱᱰᱟ ᱩᱱᱠᱩ ᱥᱟᱞᱟᱜ ᱠᱚ ᱛᱟᱢᱟᱢ ᱞᱮᱜ ᱛᱟᱦᱮᱸᱜᱼᱟ ᱥᱮ ᱟᱹᱰᱤᱜᱟᱱ ᱦᱚᱲ ᱠᱚ ᱜᱚᱡ ᱞᱮᱱ ᱛᱟᱦᱮᱸᱜᱼᱟ ᱮᱱᱛᱮ ᱨᱮᱦᱚᱸ ᱩᱱᱠᱩ ᱴᱷᱮᱱ ᱟᱵᱚ ᱨᱟᱹᱠᱷᱟᱹᱭ ᱵᱟᱵᱚᱱ ᱧᱟᱢ ᱞᱮᱜ ᱛᱟᱦᱮᱸᱜᱼᱟ ᱥᱤᱫᱩ ᱠᱟᱹᱱᱦᱩ ᱥᱮ ᱵᱤᱨᱥᱟᱹ ᱢᱩᱱᱰᱟᱹ ᱠᱚ ᱜᱚᱡ ᱮᱱᱟ ᱛᱚ ᱮᱠᱷᱚᱱ ᱦᱚᱸ ᱚᱱᱟ ᱡᱩᱞᱩᱢ ᱟᱵᱚ ᱴᱷᱮᱱ ᱪᱟᱞᱟᱜ ᱠᱟᱱ ᱜᱮᱭᱟ ᱮᱠᱷᱚᱱ ᱦᱚᱸ ᱟᱵᱚ ᱠᱚ ᱨᱚᱰᱚᱡ ᱮᱜ ᱵᱚᱱᱟ ᱫᱤᱠᱩ ᱡᱟᱦᱟᱱ ᱪᱮᱜ ᱴᱟᱠᱟ ᱯᱚᱭᱥᱟ ᱦᱚᱸᱠᱚ ᱮᱲᱮᱭᱮᱜ ᱵᱚᱱᱟ ᱥᱮ ᱦᱟᱥᱟ ᱡᱟᱭᱜᱟ ᱦᱚᱸᱠᱚ ᱮᱲᱮᱭᱮᱜ ᱵᱚᱱ ᱜᱮᱭᱟ